ᱟᱭᱩᱨᱵᱤᱫᱤᱠ ᱨᱟᱱ ᱫᱚ ᱡᱟᱦᱟᱱ ᱫᱟᱨᱮ ᱱᱟᱹᱲᱤ ᱥᱤᱠᱚᱲ ᱵᱟᱠᱚᱲ ᱨᱮᱦᱭᱟᱜ ᱠᱚ ᱵᱮᱱᱟᱣᱟ ᱟᱨ ᱡᱟᱦᱟᱱ ᱦᱳᱢᱤᱭᱳᱯᱟᱹᱛᱤ ᱦᱳᱢᱤᱭᱳᱯᱟᱹᱛᱤ ᱫᱚ ᱮᱫᱻ ᱡᱟᱦᱟᱱ ᱥᱤᱨᱟᱹᱯ ᱫᱷᱚᱨᱚᱱ ᱟᱨ ᱠᱤᱢᱵᱟ ᱡᱟᱦᱟᱸ ᱵᱩᱲᱤ ᱞᱮᱠᱟᱱ ᱠᱟᱹᱴᱤᱡ ᱠᱟᱹᱴᱤᱡ ᱚᱱᱟ ᱟᱨᱪᱮᱫ ᱫᱟᱱᱟ ᱞᱮᱠᱟ ᱧᱟᱢᱚᱜᱼᱟ ᱦᱳᱢᱤᱭᱳ ᱦᱩᱱᱤᱭᱟᱹᱯᱚᱛᱤ ᱫᱚ ᱟᱨᱻ ᱡᱟᱦᱟᱱᱟᱜ ᱦᱟᱸᱥᱯᱟᱛᱟᱞ ᱡᱟᱦᱟᱸ ᱟᱞᱮ ᱱᱚᱣᱟ ᱟᱡᱚᱫᱤᱭᱟᱹ ᱵᱩᱨᱩᱻ ᱨᱮ ᱡᱟᱦᱟᱸ ᱦᱟᱸᱥᱯᱟᱛᱟᱞ ᱢᱮᱱᱟᱜᱼᱟ ᱟᱡᱚᱫᱤᱭᱟᱹ ᱨᱮ ᱚᱱᱟ ᱦᱟᱸᱥᱯᱟᱛᱟᱞ ᱟᱹᱰᱤ ᱱᱟᱯᱟᱭᱟ ᱥᱮ ᱨᱟᱱᱻ ᱠᱚᱻ ᱵᱷᱟᱜᱤᱜᱮ ᱧᱟᱢᱚᱜᱼᱟ ᱥᱮᱻ ᱦᱟᱸᱥᱯᱟᱛᱟᱞ ᱨᱮᱭᱟᱜ ᱡᱟᱦᱟᱱ ᱯᱚᱨᱤᱵᱮᱥ ᱠᱚᱦᱚᱸ ᱟᱹᱰᱤ ᱵᱷᱟᱜᱤ ᱜᱮᱭᱟ ᱟᱨ ᱡᱟᱦᱟᱸ ᱚᱱᱟ ᱨᱟᱱ ᱠᱚ ᱵᱷᱟᱜᱤ ᱵᱷᱟᱜᱤ ᱜᱮ ᱧᱟᱢᱚᱜᱼᱟ ᱟᱹᱰᱤ ᱱᱟᱯᱟᱭ ᱜᱮᱭᱟ ᱠᱟᱹᱴᱤᱡ ᱤᱧ ᱠᱩᱥᱤᱭᱟᱜᱼᱟ